ᱟᱨ ᱱᱚᱣᱟ ᱦᱚᱲᱢᱚ ᱜᱮ ᱦᱚᱲᱢᱚ ᱥᱚᱠᱛᱤ ᱜᱮᱛᱟᱵᱚᱱ ᱢᱟᱨᱟᱝ ᱫᱟᱲᱮ ᱫᱚ ᱦᱚᱲᱢᱚ ᱡᱩᱫᱤ ᱴᱷᱤᱠ ᱥᱟᱺᱦᱤᱡ ᱜᱮᱢ ᱫᱚᱦᱚ ᱠᱮᱫᱼᱟ ᱛᱳ ᱵᱟᱢ ᱵᱟᱢ ᱚᱥᱩᱵᱤᱫᱷᱟᱜᱼᱟ ᱟᱨ ᱦᱚᱲᱢᱚ ᱡᱩᱫᱤ ᱚᱱᱠᱟ ᱜᱮ ᱤᱭᱟᱹ ᱜᱮᱢ ᱫᱚᱦᱚ ᱠᱮᱫᱼᱟ ᱵᱟᱹᱲᱤᱡ ᱜᱮᱢ ᱫᱚᱦᱚ ᱠᱮᱫᱼᱟ ᱮᱱᱠᱷᱟᱱ ᱫᱚ ᱵᱟᱢ ᱠᱟᱹᱢᱤ ᱫᱟᱲᱮᱭᱟᱜᱼᱟ ᱵᱟᱢ ᱪᱟᱹᱠᱨᱤ ᱫᱟᱲᱮᱭᱟᱜᱼᱟ ᱦᱟᱥᱟ ᱵᱟᱢ ᱞᱟ ᱫᱟᱲᱮᱭᱟᱜᱼᱟ ᱵᱟᱢ ᱠᱟᱹᱢᱤ ᱫᱟᱲᱮᱭᱟᱜᱼᱟ ᱟᱫᱚ ᱦᱚᱲᱢᱚ ᱜᱮ ᱛᱟᱵᱚᱱ ᱵᱮᱥ ᱤᱭᱟᱹᱛᱮ ᱱᱟᱯᱟᱭ ᱫᱚᱦᱚ ᱡᱚᱢᱼᱧᱩ ᱨᱮᱦᱚᱸ ᱟᱞᱚᱢ ᱵᱟᱹᱲᱛᱤᱭᱟ ᱟᱨ ᱡᱚᱢᱼᱧᱩᱨᱮᱢ ᱵᱟᱹᱲᱛᱤ ᱞᱮᱠᱷᱟᱱ ᱦᱚᱲᱢᱚ ᱱᱟᱯᱟᱭ ᱜᱮ ᱵᱟᱢ ᱫᱚᱦᱚ ᱫᱟᱲᱮᱭᱟᱜᱼᱟ ᱵᱷᱟᱜᱮ ᱞᱮᱠᱟᱛᱮ ᱤᱭᱟᱹ ᱨᱮᱫᱚ ᱡᱚᱢᱼᱧᱩ ᱫᱚᱵᱚᱱ ᱡᱚᱢᱼᱧᱩᱭᱟ ᱟᱨ ᱦᱚᱲᱢᱚ ᱡᱩᱫᱤ ᱵᱮᱥ ᱛᱟᱦᱮᱱ ᱠᱷᱟᱱ ᱫᱚ ᱡᱚᱢᱼᱧᱩ ᱦᱚᱸ ᱱᱟᱯᱟᱭ ᱨᱮᱜᱮᱢ ᱡᱚᱢᱼᱧᱩᱭᱟ ᱪᱟᱹᱠᱨᱤ ᱱᱳᱠᱨᱤ ᱦᱚᱢ ᱪᱟᱠᱨᱤ ᱱᱩᱠᱨᱤ ᱫᱟᱲᱮᱭᱟᱜᱼᱟ ᱟᱨ ᱱᱟᱞᱦᱟ ᱛᱩᱢᱟᱹᱞ ᱦᱚᱢ ᱪᱟᱞᱟᱣ ᱫᱟᱲᱮᱭᱟᱜᱼᱟ ᱦᱟᱥᱟ ᱦᱚᱢ ᱞᱟ ᱫᱟᱲᱮᱭᱟᱜ ᱜᱮᱭᱟ ᱟᱨ ᱦᱚᱲᱢᱚ ᱡᱩᱫᱤ ᱵᱮᱥ ᱵᱟᱢ ᱫᱚᱦᱚ ᱞᱮᱫᱼᱟ ᱮᱱᱠᱷᱟᱱ ᱫᱚ ᱵᱟᱢ ᱦᱚᱲᱢᱚ ᱜᱮᱛᱟᱵᱚᱱ ᱫᱚ ᱫᱟᱲᱮ ᱜᱮ ᱫᱟᱲᱮᱭᱟᱜᱼᱟ ᱦᱚᱲᱢᱚ ᱜᱮᱛᱟᱵᱚᱱ ᱫᱟᱲᱮ ᱫᱷᱚᱱ ᱫᱚ ᱟᱵᱚ ᱫᱚ ᱟᱵᱚ ᱫᱚ ᱨᱮᱸᱜᱮᱡ ᱦᱚᱲ ᱦᱚᱲᱢᱚ ᱫᱟᱲᱮ ᱵᱟᱢ ᱫᱟᱲᱮ ᱫᱚ ᱫᱟᱲᱮᱭᱟᱜᱼᱟ ᱮᱱᱠᱷᱟᱱ ᱫᱚ ᱪᱮᱫ ᱞᱮᱠᱟᱨᱮᱢ ᱪᱟᱹᱠᱨᱤᱭᱟ ᱪᱮ ᱪᱟᱹᱠᱨᱤ ᱱᱚᱠᱨᱤ ᱪᱮ ᱪᱮᱫ ᱞᱮᱠᱟᱨᱮᱢ ᱚᱞᱚᱜᱼᱟ ᱪᱮᱢ ᱯᱟᱲᱦᱟᱜᱟᱢ ᱪᱮ ᱪᱮᱫ ᱞᱮᱠᱟᱨᱮ ᱦᱟᱥᱟ ᱠᱚᱢ ᱞᱟ ᱫᱟᱲᱮᱭᱟᱜᱼᱟ ᱪᱮ ᱪᱮᱫ ᱞᱮᱠᱟᱨᱮᱢ ᱡᱚᱢᱼᱧᱩ ᱫᱟᱲᱮᱭᱟᱜᱼᱟ ᱡᱚᱢᱼᱧᱩ ᱛᱮᱦᱚᱸ ᱡᱟᱹᱥᱛᱤ ᱫᱚ ᱟᱞᱚᱢ ᱡᱚᱢᱼᱧᱩᱭᱟ ᱴᱷᱤᱠ ᱥᱟᱺᱦᱤᱡ ᱜᱮ ᱡᱚᱢ ᱦᱚᱸ ᱫᱚᱨᱠᱟᱨᱚᱜ ᱠᱟᱱᱟ ᱵᱮᱲᱟ ᱴᱷᱤᱠ ᱵᱮᱲᱟ ᱨᱮᱜᱮ ᱡᱚᱢ ᱦᱚᱸ ᱫᱚᱨᱠᱟᱨᱚᱜ ᱠᱟᱱᱟ